ᱤᱧ ᱫᱚ ᱥᱟᱱᱛᱟᱞᱤ ᱯᱚᱛᱚᱵᱽ ᱫᱚ ᱟᱹᱰᱤ ᱟᱭᱢᱟ ᱡᱟᱭᱜᱟ ᱠᱚᱨᱮ ᱜᱤᱧ ᱠᱤᱨᱤᱧ ᱜᱮᱭᱟ ᱥᱟᱱᱛᱟᱞᱤ ᱯᱚᱛᱚᱵᱽ ᱫᱚ ᱟᱵᱚᱣᱟᱜ ᱥᱟᱱᱛᱟᱲ ᱥᱟᱶᱛᱟ ᱨᱮᱱᱟᱜ ᱯᱟᱛᱟ ᱯᱟᱴᱟᱵᱤᱸᱫᱷᱟ ᱯᱟᱛᱟ ᱪᱟᱠᱚᱞᱛᱟᱹᱲᱤ ᱯᱟᱛᱟ ᱱᱚᱝᱠᱟᱱ ᱟᱭᱢᱟ ᱯᱟᱛᱟ ᱠᱚᱨᱮ ᱦᱚᱸ ᱵᱳᱭ ᱫᱩᱧ ᱠᱤᱨᱤᱧ ᱜᱮᱭᱟ ᱚᱱᱟ ᱠᱚ ᱵᱮᱜᱚᱨ ᱵᱟᱸᱠᱩᱲᱟ ᱡᱮᱞᱟ ᱨᱮᱦᱚᱸ ᱠᱷᱟᱛᱲᱟ ᱨᱮ ᱯᱚᱛᱚᱵᱽ ᱫᱚᱠᱟᱱ ᱨᱮ ᱯᱚᱛᱚᱵᱽ ᱠᱩᱧ ᱠᱤᱨᱤᱧ ᱜᱮᱭᱟ